ᱦᱚᱭ ᱱᱚᱝᱠᱟ ᱦᱩᱭ ᱟᱠᱟᱱ ᱡᱟᱹᱛᱤᱭᱟᱹᱨᱤ ᱠᱚᱨᱮᱧ ᱥᱮᱞᱮᱫ ᱵᱟᱲᱟ ᱟᱠᱟᱱ ᱜᱮᱭᱟ ᱱᱚᱛᱮ ᱨᱮ ᱡᱟᱦᱟᱱ ᱦᱩᱭᱩᱜ ᱠᱟᱱ ᱡᱟᱹᱛᱤᱭᱟᱹᱨᱤ ᱠᱚᱨᱮ ᱟᱹᱰᱤ ᱜᱟᱱ ᱦᱚᱲ ᱠᱚ ᱛᱟᱦᱮᱱᱟ ᱟᱹᱰᱤ ᱜᱟᱱ ᱦᱚᱲ ᱠᱚ ᱥᱮᱞᱮᱫᱚᱜᱼᱟ ᱧᱮᱞ ᱡᱚᱝ ᱨᱮᱢᱟ ᱟᱹᱰᱤ ᱢᱚᱡᱽ ᱜᱮ ᱧᱮᱞᱚᱜᱼᱟ ᱥᱮ ᱤᱱᱟᱹᱜ ᱰᱷᱮᱨ ᱦᱚᱲ ᱠᱚ ᱦᱮᱱᱟᱜ ᱠᱚᱣᱟ ᱢᱮᱱᱟᱜ ᱠᱚᱣᱟ ᱱᱚᱰᱮ ᱡᱚᱛᱚ ᱨᱮᱠᱚ ᱥᱮᱞᱮᱫᱚᱜ ᱠᱟᱱᱟ ᱚᱱᱠᱟᱜᱮ ᱱᱚᱣᱟ ᱪᱤᱛᱟᱹᱨ ᱵᱮᱱᱟᱣ ᱨᱮᱱᱟᱜ ᱦᱚᱸ ᱢᱤᱫᱴᱤᱡ ᱦᱮᱯᱨᱟᱣ ᱦᱩᱭᱩᱜᱼᱟ ᱡᱟᱦᱟᱸᱨᱮ ᱦᱚᱲ ᱠᱚᱠᱚ ᱥᱮᱞᱮᱫᱚᱜᱼᱟ ᱢᱚᱱᱮ ᱨᱮᱢᱟ ᱠᱟᱹᱴᱤᱡ ᱵᱚᱛᱚᱨ ᱜᱮ ᱵᱩᱡᱷᱟᱹᱜᱼᱟ ᱥᱮᱞᱮᱫᱚᱜ ᱟᱹᱧ ᱥᱮ ᱵᱟᱹᱧ ᱥᱮᱞᱮᱫᱚᱜᱼᱟ ᱪᱮᱫ ᱞᱟᱹᱜᱤᱫ ᱤᱱᱟᱹᱜ ᱰᱷᱮᱨ ᱦᱚᱲ ᱠᱚ ᱛᱟᱦᱮᱱᱟ ᱪᱮᱫ ᱞᱮᱠᱟ ᱪᱮᱫ ᱞᱮᱠᱟ ᱵᱟᱝᱟ ᱚᱱ ᱞᱟᱹᱜᱤᱫ ᱠᱟᱹᱴᱤᱡ ᱫᱷᱟᱨᱟ ᱵᱚᱛᱚᱨ ᱜᱤᱧ ᱟᱹᱭᱠᱟᱹᱣᱟ ᱟᱫᱚ ᱢᱮᱱᱠᱷᱟᱱ ᱚᱱᱟᱨᱮ ᱟᱨᱦᱚᱸ ᱠᱷᱟᱹᱞᱤ ᱵᱟᱨᱭᱟ ᱥᱮ ᱯᱮᱭᱟ ᱯᱨᱟᱭᱤᱡᱽ ᱜᱮ ᱛᱟᱦᱮᱱᱟ ᱯᱷᱟᱥ ᱥᱮᱠᱮᱱᱰ ᱛᱷᱟᱨᱰ ᱵᱟᱠᱷᱟᱱ ᱠᱤᱪᱷᱩ ᱠᱤᱪᱷᱩ ᱨᱮᱫᱚ ᱠᱷᱟᱹᱞᱤ ᱢᱤᱫᱴᱟᱝ ᱵᱟᱠᱷᱟᱱ ᱵᱟᱨᱭᱟ ᱛᱟᱦᱮᱱᱟ ᱮᱱᱠᱷᱟᱱ ᱚᱠᱚᱭᱟᱜ ᱪᱚ ᱛᱤᱱᱟᱹᱜ ᱵᱮᱥ ᱪᱚᱝ ᱚᱠᱚᱭᱟᱜ ᱪᱚᱝ ᱵᱟᱝ ᱪᱚᱝ ᱪᱮᱫ ᱞᱮᱠᱟᱧ ᱵᱮᱱᱟᱣᱟ ᱪᱮᱫ ᱞᱮᱠᱟ ᱵᱟᱝᱟ ᱮᱱᱠᱷᱟᱱ ᱠᱟᱹᱴᱤᱡ ᱵᱚᱛᱚᱨ ᱜᱮ ᱵᱷᱟᱹᱵᱤᱛ ᱧᱚᱜᱚᱜᱼᱟ ᱮᱱᱠᱷᱟᱱ ᱚᱱᱠᱟᱱᱟᱜ ᱪᱤᱛᱟᱹᱨ ᱠᱚᱨᱮ ᱠᱚ ᱢᱮᱛᱟ ᱞᱮ ᱡᱮ ᱱᱚᱝᱠᱟᱱᱟᱜ ᱪᱤᱛᱟᱹᱨ ᱵᱮᱱᱟᱣ ᱯᱮ ᱟᱨ ᱱᱚᱣᱟ ᱨᱮᱫᱚ ᱯᱷᱟᱥᱴ ᱟᱨ ᱥᱮᱠᱮᱱᱰ ᱛᱷᱟᱨᱰ ᱚᱱᱠᱟᱱᱟᱜ ᱯᱨᱟᱭᱤᱡᱽ ᱜᱮ ᱛᱟᱦᱮᱱᱟ ᱟᱨ ᱵᱚᱛᱚᱨ ᱵᱚᱛᱚᱨ ᱛᱮᱜᱮ ᱚᱱᱠᱟᱜᱮ ᱟᱹᱰᱤ ᱢᱚᱡᱽ ᱪᱤᱛᱟᱹᱨᱤᱧ ᱵᱮᱱᱟᱣ ᱞᱮᱜᱼᱟ ᱛᱟᱦᱮᱸᱫ ᱢᱤᱫ ᱫᱷᱟᱣ ᱫᱚ ᱤᱭᱟᱹ ᱜᱟᱹᱭ ᱠᱚ ᱫᱤᱥᱚᱢ ᱨᱮᱭᱟᱜ ᱪᱤᱛᱨᱟᱹ ᱡᱮ ᱜᱟᱹᱭ ᱠᱚ ᱢᱮᱱᱟᱜ ᱠᱚᱣᱟ ᱚᱲᱟᱜ ᱠᱚ ᱢᱮᱱᱟᱜᱼᱟ ᱵᱟᱹᱫᱽ ᱵᱟᱹᱭᱦᱟᱹᱲ ᱠᱚ ᱢᱮᱱᱟᱜᱼᱟ ᱚᱱᱠᱟᱱᱟᱜ ᱟᱹᱰᱤ ᱢᱚᱡᱽ ᱜᱮ ᱛᱟᱦᱮᱸ ᱞᱮᱱᱟ ᱟᱨ ᱚᱱᱟ ᱨᱮ ᱤᱧ ᱯᱷᱟᱥᱴ ᱯᱨᱟᱭᱤᱡᱽ ᱤᱧ ᱦᱟᱛᱟᱣ ᱞᱮᱜᱼᱟ ᱛᱟᱦᱮᱸᱫ ᱡᱟᱦᱟᱸ ᱤᱧ ᱟᱸᱡᱚᱢ ᱠᱟᱛᱮ ᱯᱩᱨᱟᱹᱧ ᱨᱟᱹᱥᱠᱟᱹ ᱞᱮᱱᱟ ᱛᱟᱦᱮᱸᱫ ᱡᱚᱵᱽ ᱠᱚ ᱞᱟᱹᱭ ᱠᱮᱜᱼᱟ ᱡᱮ ᱤᱧ ᱫᱩᱧ ᱯᱷᱟᱥᱴ ᱟᱠᱟᱱᱟ ᱟᱨ ᱡᱚᱛᱚ ᱦᱚᱲ ᱤᱧ ᱞᱟᱹᱜᱤᱫ ᱛᱤ ᱠᱚ ᱛᱷᱟᱭᱳ ᱠᱮᱜᱼᱟ ᱟᱨ ᱠᱚ ᱥᱟᱨᱦᱟᱣ ᱠᱤᱫᱤᱧᱟ ᱥᱮ ᱪᱮ ᱵᱟᱝᱟ ᱟᱹᱞᱤᱧ ᱫᱚ ᱯᱷᱟᱥᱴ ᱯᱨᱟᱭᱤᱡᱽ ᱞᱤᱧ ᱦᱟᱢᱮᱴ ᱟᱠᱟᱫᱼᱟ ᱱᱤᱭᱟᱹ ᱫᱷᱟᱣ ᱫᱚ ᱚᱱᱠᱟ ᱠᱟᱛᱮᱫ ᱜᱮ ᱟᱹᱰᱤᱜᱟᱱ ᱦᱮᱯᱨᱟᱣ ᱨᱤᱧ ᱥᱮᱞᱮᱫ ᱟᱠᱟᱱᱟ ᱞᱮᱠᱤᱱ ᱱᱚᱣᱟ ᱨᱮᱫᱚ ᱟᱹᱰᱤ ᱨᱟᱹᱥᱠᱟᱹᱧ ᱵᱩᱡᱷᱟᱹᱣ ᱞᱮᱫᱟ ᱪᱮᱫ ᱞᱟᱹᱜᱤᱫ ᱱᱚᱣᱟ ᱫᱚ ᱪᱤᱛᱟᱹᱨ ᱨᱮᱭᱟᱜ ᱠᱟᱱᱟ ᱛᱚ ᱟᱨ ᱤᱧ ᱪᱤᱛᱟᱹᱨ ᱵᱮᱱᱟᱣ ᱟᱹᱰᱤ ᱥᱚᱠᱛᱚᱧ ᱠᱩᱥᱤᱭᱟᱜᱼᱟ ᱟᱨ ᱚᱲᱟᱜ ᱨᱮ ᱪᱟᱞᱟᱣ ᱠᱟᱛᱮᱧ ᱞᱟᱹᱭᱟᱫ ᱠᱚᱣᱟ ᱡᱮ ᱵᱟᱝᱟ ᱤᱧ ᱫᱚ ᱯᱷᱟᱥᱴ ᱯᱨᱟᱭᱤᱡᱽ ᱤᱧ ᱟᱹᱜᱩ ᱟᱠᱟᱫᱼᱟ ᱱᱚᱣᱟ ᱨᱤᱧ ᱦᱟᱢᱮᱴ ᱟᱠᱟᱫᱼᱟ ᱟᱨ ᱩᱱᱠᱩ ᱦᱚᱸ ᱟᱹᱰᱤ ᱥᱚᱠᱛᱚ ᱠᱚ ᱨᱟᱹᱥᱠᱟᱹᱭᱮᱱᱟ